ᱤᱧ ᱟᱱᱟᱴ ᱥᱚᱞᱦᱮ ᱞᱟᱜᱟᱫ ᱛᱮ ᱢᱟᱺᱡᱷᱤ ᱵᱟᱵᱟ ᱴᱷᱮᱱᱤᱧ ᱟᱨᱫᱟᱥ ᱞᱮᱱᱟ ᱢᱟᱺᱡᱷᱤ ᱵᱟᱵᱟ ᱤᱧᱟᱹᱜ ᱟᱨᱫᱟᱥᱮ ᱟᱸᱡᱚᱢ ᱠᱮᱫᱛᱮ ᱤᱧᱟᱹᱜ ᱚᱲᱟᱜᱼᱮ ᱦᱮᱡ ᱮᱱᱟ ᱤᱧᱟᱹᱜ ᱚᱲᱟᱜᱼᱮ ᱦᱮᱡ ᱮᱱᱛᱮ ᱤᱧᱟᱹᱜ ᱵᱤᱪᱟᱹᱨ ᱟᱪᱟᱨᱮ ᱧᱮᱞ ᱠᱮᱫᱛᱮ ᱟᱨ ᱤᱧᱟᱹᱜ ᱦᱟᱥᱟ ᱡᱟᱭᱜᱟ ᱨᱮᱭᱟᱜ ᱮᱸᱴᱠᱮᱴᱚᱬᱮ ᱡᱟᱦᱟᱸᱜᱮ ᱛᱟᱦᱮᱸᱞᱮᱱᱟ ᱚᱱᱟᱭ ᱥᱚᱞᱦᱮ ᱟᱹᱫᱤᱧᱟ